ᱤᱧ ᱞᱮᱯᱴᱚᱯ ᱪᱮᱛᱟᱱᱨᱮ ᱯᱨᱚᱰᱟᱠᱴ ᱨᱤᱵᱷᱤᱭᱩ ᱮᱢ ᱮᱫᱟ ᱮᱫ ᱱᱚᱝᱠᱟᱱ ᱞᱮᱠᱟᱱ ᱫᱤᱱᱨᱮ ᱞᱮᱯᱴᱚᱯ ᱫᱚ ᱟᱹᱰᱤ ᱜᱩᱨᱩᱛᱛᱚᱯᱩᱨᱱᱚ ᱡᱤᱱᱤᱥ ᱠᱟᱱᱟ ᱟᱨ ᱱᱮᱛᱟᱨ ᱤᱱᱴᱟᱨᱱᱮᱴ ᱡᱩᱜᱽᱨᱮ ᱞᱮᱯᱴᱚᱯ ᱵᱟᱝ ᱛᱟᱦᱮᱱ ᱠᱷᱟᱱ ᱞᱮᱯᱴᱚᱯ ᱟᱨ ᱢᱳᱵᱟᱭᱤᱞ ᱵᱟᱝ ᱛᱟᱦᱮᱱ ᱠᱷᱟᱱ ᱜᱮ ᱟᱭᱢᱟ ᱟᱭᱢᱟ ᱚᱥᱩᱵᱤᱫᱷᱟᱨᱮ ᱮᱸᱴᱠᱮ ᱴᱚᱬᱮ ᱨᱮ ᱧᱩᱨᱩ ᱦᱳᱭᱳᱜᱼᱟ ᱡᱮᱢᱚᱱ ᱞᱮᱯᱴᱚᱯ ᱛᱟᱦᱮᱸ ᱞᱮᱱᱠᱷᱟᱱ ᱟᱢ ᱚᱲᱟᱜ ᱠᱷᱚᱱᱜᱮ ᱟᱭᱢᱟ ᱠᱤᱪᱷᱩᱢ ᱠᱟᱹᱢᱤ ᱫᱟᱲᱮᱭᱟᱜᱼᱟ ᱚᱛᱷᱚᱵᱟ ᱚᱱᱞᱟᱭᱤᱱ ᱨᱮᱦᱚᱸ ᱟᱭᱢᱟ ᱠᱤᱪᱷᱩ ᱠᱟᱹᱢᱤ ᱢᱮᱱᱟᱜ ᱟᱠᱟᱫᱟ ᱚᱱᱟ ᱠᱚᱢ ᱪᱮᱫ ᱫᱟᱲᱮᱭᱟᱜᱼᱟ ᱚᱱᱟ ᱠᱚ ᱪᱮᱫ ᱠᱟᱛᱮᱫ ᱟᱢ ᱯᱚᱭᱥᱟ ᱨᱳᱡᱽᱜᱟᱨ ᱫᱟᱲᱮᱭᱟᱜ ᱟᱢ ᱚᱱᱰᱮ ᱠᱷᱚᱱᱜᱮ ᱟᱢ ᱠᱚᱞᱮᱡᱽ ᱨᱮ ᱯᱟᱲᱦᱟᱜ ᱛᱩᱞᱩᱡ ᱟᱢᱟᱜ ᱥᱟᱭ ᱤᱱᱠᱟᱢ ᱥᱮ ᱯᱚᱠᱮᱴ ᱢᱟᱱᱤ ᱦᱤᱥᱟᱹᱵ ᱛᱮᱦᱚᱸ ᱚᱱᱰᱮ ᱠᱷᱚᱱ ᱯᱚᱭᱥᱟᱢ ᱨᱳᱡᱽᱜᱟᱨ ᱫᱟᱲᱮᱭᱟᱜᱼᱟ ᱟᱨ ᱟᱨ ᱦᱚᱭᱛᱳ ᱟᱭᱢᱟ ᱠᱤᱪᱷᱩ ᱟᱨᱮᱢ ᱠᱚᱨᱟᱣ ᱫᱟᱲᱮᱭᱟᱜᱼᱟ ᱢᱮᱱ ᱫᱚ ᱦᱳᱭᱳᱜ ᱠᱟᱱᱟ ᱡᱮ ᱟᱢᱟᱜ ᱯᱚᱠᱮᱴ ᱠᱷᱚᱨᱪᱟᱢ ᱛᱳᱫ ᱫᱟᱲᱮᱭᱟᱜᱼᱟ ᱚᱸᱰᱮ ᱠᱷᱚᱱᱜᱮ ᱟᱨ ᱯᱟᱲᱦᱟᱜ ᱠᱚ ᱫᱤᱠ ᱫᱤᱭᱮ ᱦᱚᱸ ᱞᱮᱯᱴᱚᱯ ᱫᱚ ᱟᱭᱢᱟ ᱜᱟᱱᱜᱮ ᱥᱩᱵᱤᱫᱷᱟ ᱢᱮᱱᱟᱜᱼᱟ ᱡᱮᱢᱚᱱ ᱟᱢ ᱡᱟᱦᱟᱱᱟᱜ ᱠᱚᱢ ᱨᱤᱥᱟᱨᱪ ᱠᱷᱟᱱᱮᱢ ᱟᱢ ᱡᱚᱫᱤ ᱨᱤᱥᱟᱨᱪ ᱥᱮᱫ ᱮᱢ ᱵᱟ ᱠᱳᱱᱳ ᱠᱤᱪᱷᱩ ᱵᱮᱯᱟᱨ ᱛᱮ ᱟᱢ ᱡᱚᱫᱤ ᱟᱨᱦᱚᱸ ᱵᱟᱰᱟᱭ ᱥᱟᱱᱟ ᱢᱮᱠᱷᱟᱱ ᱛᱟᱦᱞᱮ ᱞᱮᱯᱴᱚᱯ ᱢᱳᱵᱟᱭᱤᱞ ᱟᱨ ᱤᱱᱴᱟᱨᱱᱮᱴ ᱛᱟᱦᱮᱸ ᱞᱮᱱ ᱠᱷᱟᱱᱜᱮ ᱡᱷᱚᱛᱚ ᱱᱚᱶᱟ ᱫᱩᱱᱭᱟᱹ ᱨᱮᱱᱟᱜ ᱡᱟ ᱦᱮᱱᱟᱜ ᱟᱠᱟᱫ ᱡᱷᱚᱛᱚ ᱟᱢ ᱫᱚᱢ ᱵᱟᱲᱟᱭ ᱫᱟᱲᱮᱭᱟᱜ ᱜᱮᱭᱟ ᱛᱚ ᱤᱧ ᱴᱷᱮᱱ ᱫᱚ ᱞᱮᱯᱴᱚᱯ ᱢᱳᱵᱟᱭᱤᱞ ᱠᱚᱫᱚ ᱮᱠᱴᱩ ᱟᱹᱰᱤ ᱦᱮᱞᱯᱯᱷᱩᱞ ᱜᱤᱧ ᱢᱚᱱᱮᱭᱟ ᱛᱚ ᱱᱤᱭᱟᱹ ᱜᱮ ᱞᱟᱹᱭ ᱛᱟᱦᱮᱸ ᱠᱟᱱᱟ